ᱦᱮᱞᱳ ᱟᱢ ᱫᱚ ᱥᱮᱯᱷᱟᱞᱤᱢ ᱞᱟᱹᱭᱫᱟ ᱚ ᱪᱮᱫᱞᱮᱠᱟ ᱦᱮᱱᱟᱜ ᱢᱮᱭᱟ ᱟᱹᱰᱤ ᱫᱤᱱ ᱯᱚᱨᱮ ᱜᱮ ᱩᱱᱫᱤᱱ ᱥᱚᱢᱚᱭ ᱠᱚ ᱵᱟᱝ ᱛᱟᱦᱟᱮᱸᱠᱟᱱᱟ ᱛᱚ ᱟᱨ ᱚᱲᱟᱜ ᱦᱚᱲ ᱠᱚᱫᱚ ᱚᱠᱟᱞᱮᱠᱟ ᱦᱮᱱᱟᱜ ᱠᱚᱣᱟ ᱚ ᱟᱞᱮ ᱦᱚᱸ ᱱᱟᱯᱟᱭ ᱜᱮ ᱱᱤᱛᱳᱜ ᱫᱚ ᱯᱷᱟᱹᱜᱩᱱ ᱵᱚᱸᱜᱟ ᱵᱚᱞᱚᱣᱟᱠᱟᱱᱟ ᱛᱚ ᱱᱤᱛᱳᱜ ᱫᱚ ᱚᱲᱟᱜ ᱠᱚᱜᱮ ᱜᱮᱡᱼᱜᱩᱨᱤᱡ ᱥᱟᱯᱷᱟ ᱵᱟᱲᱟ ᱦᱩᱭᱩᱜ ᱠᱟᱱᱟ ᱡᱮᱨᱮᱲ ᱯᱚᱛᱟᱣ ᱟᱨ ᱟᱯᱮ ᱫᱚ ᱵᱟᱦᱟ ᱵᱚᱸᱜᱟ ᱠᱚ ᱫᱤᱱ ᱠᱮᱫ ᱛᱟᱯᱮᱭᱟ ᱥᱮ ᱟᱹᱣᱨᱤ ᱟᱞᱮ ᱫᱚ ᱦᱟᱸᱜᱼᱟᱭ ᱯᱷᱟᱹᱜᱩᱱ ᱢᱩᱞᱩᱜ ᱞᱮ ᱵᱟᱦᱟᱜ ᱞᱟᱹᱜᱤᱫᱼᱟ ᱚᱱᱟᱜᱤᱧ ᱱᱮᱶᱛᱟᱭᱮᱫ ᱢᱮᱭᱟ ᱟᱞᱮ ᱱᱚᱸᱰᱮ ᱟᱹᱰᱤ ᱵᱮᱥ ᱠᱚ ᱮᱱᱮᱡ ᱜᱮᱭᱟ ᱥᱮ ᱚᱱᱟ ᱠᱷᱟᱹᱛᱤᱨ ᱟᱨ ᱥᱮᱨᱮᱧ ᱠᱚᱢ ᱵᱟᱲᱟᱭᱟᱠᱟᱫᱟ ᱥᱮ ᱵᱟᱝ ᱥᱮᱨᱮᱧ ᱮᱱᱮᱡ ᱠᱚ ᱥᱮᱬᱟ ᱠᱟᱛᱮᱫ ᱦᱤᱡᱩᱜ ᱢᱮ ᱟᱨ ᱱᱚᱸᱰᱮ ᱧᱤᱫᱟᱹ ᱵᱚᱱ ᱟᱸᱜᱟᱭᱟ ᱦᱟᱸᱜ ᱵᱟᱝᱟ ᱚᱱᱠᱟ ᱯᱨᱳᱜᱨᱟᱢ ᱫᱚ ᱵᱟᱞᱮ ᱫᱚᱦᱚᱣᱟᱠᱟᱫᱟ ᱡᱟ ᱚᱱᱮ ᱪᱟᱞᱟᱜ ᱥᱚᱢᱚᱭ ᱱᱟᱭᱠᱮ ᱮᱱᱮᱡ ᱠᱟᱛᱮ ᱵᱚᱱ ᱤᱫᱤᱭᱮᱭᱟ ᱛᱚ ᱛᱟᱯᱚᱨᱮ ᱡᱟᱦᱮᱨ ᱨᱮ ᱮᱱᱮᱡ ᱟᱨ ᱨᱩᱣᱟᱹᱲ ᱥᱚᱢᱚᱭ ᱮᱱᱮᱡ ᱚᱱᱟ ᱥᱮᱨᱮᱧ ᱠᱚᱜᱮ ᱥᱮᱬᱟ ᱠᱟᱜ ᱢᱮ ᱛᱟᱦᱞᱮ ᱱᱤᱛᱳᱜ ᱫᱚ ᱚᱠᱟᱞᱮᱠᱟ ᱚᱞᱚᱜ ᱯᱟᱲᱦᱟᱣ ᱠᱚ ᱟᱪᱪᱷᱟ ᱛᱟᱞᱦᱮ ᱟᱞᱮ ᱴᱷᱮᱱᱮᱢ ᱦᱮᱡ ᱫᱟᱲᱮᱭᱟᱜᱼᱟ ᱛᱚ ᱛᱟᱨᱤᱠᱷ ᱫᱚ ᱚᱱᱮ ᱯᱷᱟᱹᱜᱩᱱ ᱵᱚᱸᱜᱟ ᱢᱩᱞᱩᱜ ᱦᱩᱭᱩᱜ ᱠᱟᱱ ᱫᱚ ᱩᱱᱜᱮ ᱦᱮᱸ ᱦᱮᱸ ᱛᱚ ᱟᱨ ᱢᱤᱫ ᱫᱤᱱ ᱨᱟᱹᱥᱠᱟᱹ ᱛᱮᱫᱚ ᱵᱟᱝ ᱦᱤᱲᱤᱧᱚᱜᱼᱟ ᱛᱚ ᱦᱮᱸ ᱤᱧ ᱢᱤᱱᱟᱹᱧ ᱜᱮᱭᱟ ᱚᱲᱟᱜ ᱨᱮᱜᱮ ᱦᱮᱸ ᱱᱚᱜᱼᱚᱭ ᱪᱷᱩᱴᱟᱹᱣ ᱠᱟᱱᱟᱞᱮ ᱜᱚᱲᱚ ᱦᱚᱸᱛᱚ ᱵᱟᱢ ᱞᱟᱹᱭ ᱵᱟᱲᱟᱭᱟ ᱜᱚᱲᱚ ᱦᱤᱡᱩᱜ ᱢᱮ ᱛᱟᱦᱞᱮ ᱟᱪᱪᱷᱟ ᱱᱚᱜᱼᱚᱭ ᱱᱤᱛᱳᱜ ᱤᱧ ᱱᱮᱶᱛᱟᱭᱮᱫ ᱢᱮᱭᱟ ᱥᱮ ᱱᱤᱭᱟᱹ ᱨᱮᱜᱮ ᱯᱩᱨᱟᱹ ᱚᱲᱟᱜ ᱦᱮᱡ ᱩᱛᱟᱹᱨᱚᱜ ᱢᱮ ᱛᱮᱦᱮᱧ ᱜᱟᱯᱟ ᱨᱮᱜᱮ ᱫᱚᱢᱮ ᱵᱚᱱ ᱨᱟᱹᱥᱠᱟᱹᱭᱟ ᱟᱫᱚ ᱦᱩᱸ ᱴᱷᱤᱠᱜᱮᱭᱟ ᱢᱟ ᱛᱟᱦᱞᱮ ᱱᱮᱶᱛᱟ ᱠᱮᱫ ᱢᱤᱭᱟᱹᱧ ᱚᱱᱟ ᱫᱤᱱ ᱨᱮ ᱮᱠᱟᱞᱮᱢ ᱥᱮᱴᱮᱨᱚᱜᱼᱟ ᱦᱮᱸ ᱟᱪᱪᱷᱟ ᱚᱱᱟ ᱥᱮᱨᱮᱧ ᱠᱚ ᱩᱫᱷᱟᱹᱨᱼᱩᱫᱷᱟᱹᱨ ᱥᱮᱬᱟ ᱟᱹᱜᱩ ᱠᱟᱜ ᱢᱮ ᱟᱨ ᱮᱱᱮᱡ ᱠᱚᱦᱚᱸ ᱴᱷᱤᱠ ᱜᱮᱭᱟ ᱫᱚᱦᱚᱭᱮᱫᱼᱟᱹᱧ ᱦᱮᱸ